ᱦᱮᱸ ᱛᱚᱵᱮ ᱠᱷᱟᱱ ᱫᱚ ᱛᱮᱦᱮᱧ ᱱᱚᱣᱟ ᱫᱟᱲᱟᱱ ᱞᱟᱹᱜᱤᱫᱛᱮ ᱟᱹᱞᱤᱧ ᱫᱚ ᱡᱚᱛᱚ ᱠᱷᱚᱱ ᱵᱷᱟᱹᱜᱤ ᱫᱚᱞᱤᱧ ᱢᱚᱱᱮᱭᱟ ᱟᱹᱞᱤᱧ ᱫᱚ ᱫᱷᱚᱨᱚᱢ ᱴᱷᱟᱶ ᱪᱟᱞᱟᱜ ᱫᱷᱚᱨᱚᱢ ᱴᱷᱟᱶ ᱞᱮᱠᱟ ᱛᱮᱫᱚ ᱟᱵᱚ ᱥᱟᱱᱛᱟᱲ ᱠᱚᱣᱟᱜ ᱡᱟᱦᱟᱸ ᱢᱮᱱ ᱜᱟᱱᱚᱜ ᱠᱟᱱᱟ ᱞᱩᱜᱩᱼᱵᱩᱨᱩ ᱱᱚᱰᱮ ᱵᱟᱨ ᱯᱮ ᱫᱷᱟᱣ ᱪᱟᱞᱟᱣ ᱦᱚᱸᱞᱤᱧ ᱪᱟᱞᱟᱣ ᱠᱟᱱᱟ ᱟᱨ ᱱᱤᱛᱚᱜ ᱦᱚᱸ ᱟᱥ ᱢᱮᱱᱟᱜᱼᱟ ᱚᱸᱰᱮ ᱞᱤᱧ ᱪᱟᱞᱟᱜᱼᱟ ᱥᱮᱫᱟᱭ ᱨᱮᱫᱚ ᱥᱮᱫᱟᱭ ᱨᱮᱞᱤᱧ ᱟᱡᱚᱢ ᱞᱮᱜᱼᱟ ᱞᱩᱜᱩᱼᱵᱩᱨᱩ ᱜᱷᱟᱱᱴᱟ ᱵᱟᱲᱮ ᱟᱨ ᱚᱱᱟ ᱫᱟᱸᱥᱟᱭ ᱥᱮᱨᱮᱧ ᱨᱮᱠᱚ ᱥᱮᱨᱮᱧ ᱛᱟᱦᱮᱸᱫ ᱢᱮᱱᱠᱷᱟᱱ ᱚᱱᱟ ᱴᱷᱟᱶ ᱟᱹᱞᱤᱧ ᱪᱟᱞᱟᱣ ᱠᱟᱛᱮᱫ ᱞᱤᱧ ᱧᱮᱞ ᱟᱹᱜᱩ ᱠᱮᱜᱼᱟ ᱟᱨ ᱚᱸᱰᱮ ᱵᱚᱸᱜᱟ ᱵᱩᱨᱩ ᱴᱷᱮᱱ ᱦᱚᱸᱞᱤᱧ ᱜᱚᱰ ᱦᱮᱡ ᱮᱱᱟ ᱱᱚᱣᱟ ᱠᱚ ᱪᱟᱞᱟᱣ ᱠᱟᱛᱮᱫ ᱧᱮᱞ ᱠᱮᱫ ᱟᱹᱞᱤᱧ ᱟᱹᱰᱤ ᱱᱟᱯᱟᱭ ᱡᱟᱭᱜᱟ ᱠᱟᱱᱟ ᱥᱮᱫᱟᱭ ᱡᱩᱜᱽ ᱨᱮ ᱵᱚᱸᱜᱟᱼᱵᱩᱨᱩ ᱠᱚ ᱫᱚᱨᱵᱟᱨ ᱪᱟᱹᱴᱟᱹᱱᱤ ᱨᱮᱠᱚ ᱫᱚᱨᱵᱟᱨ ᱞᱮᱜᱼᱟ ᱚᱱᱟ ᱴᱷᱟᱶ ᱠᱚ ᱢᱮᱱᱟᱜᱼᱟ ᱚᱸᱰᱮ ᱢᱮᱱ ᱜᱟᱱᱚᱜ ᱠᱟᱱᱟ ᱚᱱᱟ ᱠᱟᱹᱰᱤ ᱠᱚ ᱵᱮᱱᱟᱣ ᱞᱮᱜᱼᱟ ᱚᱸᱰᱮ ᱠᱚ ᱦᱩᱲᱩ ᱞᱮᱫ ᱫᱚ ᱚᱱᱟ ᱚᱱᱟ ᱵᱟᱠᱷᱨᱟᱛᱮ ᱚᱱᱟ ᱠᱟᱹᱰᱤ ᱠᱚ ᱢᱮᱱᱟᱜᱼᱟ ᱚᱱᱠᱟ ᱠᱟᱛᱮᱫ ᱞᱩᱜᱩᱼᱵᱩᱨᱩ ᱪᱮᱛᱟᱱ ᱨᱮ ᱡᱟᱦᱟᱸ ᱨᱮ ᱞᱩᱜᱩ ᱵᱟᱵᱟ ᱟᱜ ᱫᱚᱞᱟᱱ ᱢᱮᱱᱟᱜᱼᱟ ᱚᱱᱟ ᱠᱚᱞᱤᱧ ᱧᱮᱞ ᱟᱹᱜᱩ ᱟᱠᱟᱫᱟ ᱟᱨ ᱚᱱᱠᱟ ᱜᱮ ᱚᱸᱰᱮ ᱪᱟᱞᱟᱣ ᱠᱟᱛᱮᱫ ᱵᱚᱸᱜᱟ ᱵᱩᱨᱩ ᱠᱟᱛᱮᱫ ᱞᱤᱧ ᱨᱩᱣᱟᱹᱲ ᱟᱠᱟᱱᱟ ᱚᱱᱟ ᱥᱟᱶ ᱥᱟᱶᱛᱮ ᱟᱹᱞᱤᱧ ᱫᱚ ᱟᱨ ᱦᱚᱸ ᱞᱤ ᱠᱩᱥᱤᱜᱼᱟ ᱡᱮ ᱯᱮᱲᱟ ᱯᱟᱹᱦᱲᱟᱹ ᱚᱲᱟᱜ ᱠᱚ ᱛᱮᱦᱮᱧ ᱫᱚ ᱦᱚᱯᱚᱱ ᱮᱨᱟ ᱢᱤᱥᱨᱟ ᱚᱲᱟᱜ ᱠᱚ ᱪᱟᱞᱟᱣ ᱫᱚ ᱟᱹᱰᱤ ᱠᱩᱥᱤ ᱨᱮᱱᱟᱜ ᱠᱟᱛᱷᱟ ᱠᱟᱱᱟ ᱟᱨ ᱚᱱᱟ ᱥᱟᱶᱛᱮ ᱱᱤᱛᱚᱜ ᱟᱹᱞᱤᱧ ᱦᱚᱸ ᱱᱟᱦᱟᱜ ᱢᱟᱱᱮ ᱱᱚᱜᱼᱚᱭ ᱱᱟᱣᱟ ᱜᱤᱫᱽᱨᱟᱹ ᱱᱟᱦᱟᱜ ᱵᱟᱹᱦᱩ ᱞᱤᱧ ᱟᱹᱜᱩ ᱠᱟᱣᱫᱮᱭᱟ ᱟᱫᱚ ᱵᱟᱞᱟ ᱚᱲᱟᱜ ᱪᱟᱞᱟᱣ ᱠᱚᱦᱚᱸ ᱢᱳᱴᱟᱢᱩᱴᱤ ᱟᱹᱰᱤ ᱠᱩᱥᱤ ᱠᱟᱛᱟ ᱞᱤᱧ ᱢᱚᱱᱮ ᱜᱚᱫᱟ ᱪᱤᱠᱟᱹᱛᱮ ᱢᱮᱱ ᱜᱟᱱᱚᱜ ᱠᱟᱱᱟ ᱵᱟᱞᱟ ᱥᱟᱠᱟ ᱞᱮᱠᱚ ᱠᱷᱟᱱ ᱡᱚᱛᱚ ᱜᱮ ᱦᱟᱲᱟᱢ ᱠᱚ ᱠᱚ ᱠᱚᱲᱟ ᱨᱩᱣᱟᱹᱲᱚᱜᱼᱟ ᱟᱨ ᱚᱱᱠᱟ ᱜᱮ ᱟᱹᱞᱤ ᱦᱚᱸ ᱱᱟᱦᱟᱸᱜ ᱱᱤᱛᱚᱜ ᱞᱤᱧ ᱠᱚᱲᱟ ᱨᱩᱣᱟᱹᱲ ᱠᱚᱫ ᱠᱟᱱᱟ ᱟᱨ ᱢᱮᱱ ᱜᱟᱱᱚᱜ ᱠᱟᱱᱟ ᱛᱮᱦᱮᱧ ᱫᱚ ᱵᱟᱞᱟ ᱠᱚᱲᱟ ᱵᱟᱞᱟ ᱠᱩᱲᱤ ᱫᱚ ᱟᱹᱰᱤ ᱨᱟᱹᱥᱠᱟᱹ ᱨᱮᱱᱟᱜ ᱠᱟᱛᱷᱟ ᱠᱟᱱᱟ ᱟᱫᱚ ᱚᱱᱟ ᱞᱮᱠᱟᱛᱮ ᱟᱹᱞᱤᱧ ᱫᱚ ᱫᱷᱚᱨᱚᱢ ᱴᱷᱟᱶ ᱪᱟᱞᱟᱜ ᱟᱨ ᱯᱮᱲᱟ ᱚᱲᱟᱜ ᱪᱟᱞᱟᱜ ᱫᱚ ᱟᱹᱰᱤ ᱜᱮᱞᱤᱧ ᱠᱩᱥᱤᱭᱟᱜᱼᱟ